ᱥᱟᱸᱜᱷᱟᱨ ᱫᱚ ᱜᱚᱴᱟ ᱠᱚ ᱫᱟᱲᱟᱱᱟ ᱟᱭᱢᱟ ᱡᱟᱭᱜᱟ ᱜᱮᱠᱚ ᱥᱮᱱᱚᱜᱼᱟ ᱟᱨ ᱩᱱᱠᱩ ᱥᱟᱸᱜᱷᱟᱨ ᱟᱯᱮ ᱟᱛᱳ ᱛᱮ ᱫᱟᱬᱟᱱ ᱠᱚ ᱦᱮᱡ ᱟᱠᱟᱱᱟ ᱤᱧ ᱩᱱᱠᱩ ᱟᱞᱮᱭᱟᱜ ᱟᱛᱳ ᱨᱮᱱᱟᱜ ᱜᱚᱴᱟ ᱜᱮ ᱟᱹᱪᱩᱨ ᱠᱟᱛᱮ ᱤᱧ ᱩᱫᱩᱜᱼᱟᱜ ᱠᱚᱣᱟ ᱟᱨ ᱟᱛᱳ ᱨᱮᱱᱟᱜ ᱡᱟᱦᱟᱸ ᱡᱟᱭᱜᱟ ᱠᱚ ᱠᱩᱥᱤᱭᱟᱫᱟ ᱚᱱᱟ ᱠᱚᱫᱚ ᱯᱷᱚᱴᱚᱭ ᱫᱟᱠᱚ ᱟᱨ ᱚᱱᱟ ᱡᱟᱭᱜᱟ ᱠᱚᱨᱮᱱᱟᱜ ᱠᱟᱛᱷᱟ ᱠᱚ ᱮᱴᱟᱜ ᱮᱴᱟᱜ ᱡᱟᱭᱜᱟ ᱠᱚᱨᱮ ᱠᱚ ᱞᱟᱹᱭᱟ ᱤᱧᱟᱹᱜ ᱩᱱᱠᱩ ᱥᱟᱶ ᱵᱷᱟᱹᱜᱮ ᱥᱟᱹᱜᱟᱹᱭ ᱛᱚᱞ ᱞᱮᱱᱟ ᱟᱨ ᱩᱱᱠᱩᱣᱟᱜ ᱨᱚᱲ ᱥᱮ ᱵᱮᱵᱚᱦᱟᱨ ᱟᱹᱰᱤ ᱵᱷᱟᱹᱜᱮ ᱜᱤᱧ ᱵᱩᱡᱽ ᱠᱮᱫᱟ